ᱰᱟᱹᱝᱨᱤ ᱠᱚ ᱟᱹᱥᱩᱞ ᱠᱚ ᱦᱩᱭᱩᱜᱼᱟ ᱟᱨ ᱢᱮᱨᱚᱢ ᱠᱚᱦᱚᱸ ᱟᱨ ᱰᱟᱹᱝᱨᱤ ᱠᱚ ᱟᱹᱥᱩᱞ ᱫᱚ ᱦᱟᱸᱜ ᱧᱮᱞ ᱡᱮᱢᱚᱱ ᱩᱱᱤ ᱫᱚ ᱦᱟᱸᱜ ᱠᱷᱟᱱᱮᱢ ᱫᱤᱱᱟᱹᱢ ᱫᱤᱱᱮᱢ ᱩᱱᱤ ᱪᱮᱛᱟᱱ ᱨᱮ ᱦᱟᱸᱜ ᱵᱮᱵᱚᱥᱛᱟᱢ ᱫᱮᱦᱮᱭᱫᱟ ᱡᱮᱢᱚᱱ ᱩᱱᱤ ᱪᱷᱟᱹᱱᱤᱢ ᱮᱢᱟᱭᱟ ᱮᱭ ᱟᱛᱤᱧᱮᱢ ᱤᱫᱤᱭᱮᱭᱟ ᱦᱮᱸ ᱟᱨ ᱚᱱᱠᱟ ᱢᱤᱫᱴᱟᱱ ᱡᱟᱦᱟᱱᱟᱜ ᱟᱲᱟᱝᱛᱮ ᱡᱟᱦᱟᱱᱟᱜ ᱮᱢ ᱢᱮᱛᱟᱭ ᱠᱟᱱᱟ ᱦᱟᱸᱜ ᱠᱷᱟᱱ ᱢᱟᱱᱮ ᱫᱤᱨᱜᱷᱚᱫᱤᱱ ᱫᱚ ᱩᱱᱤ ᱛᱚ ᱟᱢᱮᱢ ᱧᱮᱞᱮ ᱠᱟᱱᱟᱢ ᱡᱮᱢᱚᱱ ᱡᱚᱛᱱᱚᱭᱮ ᱠᱟᱱ ᱜᱮᱭᱟᱢ ᱦᱟᱸᱜ ᱟᱨ ᱴᱷᱟᱹᱣᱠᱟᱹ ᱦᱚᱢ ᱴᱷᱹᱣᱠᱟᱹᱭᱮᱭᱟ ᱡᱮ ᱱᱩᱭ ᱫᱚ ᱢᱟᱱᱮ ᱤᱧᱤᱡ ᱠᱟᱱᱟᱭ ᱢᱮᱱᱛᱮ ᱢᱟᱱᱮ ᱢᱮᱱ ᱡᱟᱭᱦᱳᱠ ᱢᱤᱫᱴᱟᱝ ᱫᱮᱨᱮᱧ ᱨᱮ ᱥᱮ ᱨᱚᱝ ᱨᱮ ᱦᱚᱲᱢᱚ ᱨᱮ ᱚᱱᱟᱨᱮᱜᱮᱢ ᱴᱷᱟᱹᱣᱠᱟᱹᱭᱮᱭᱟ ᱡᱮ ᱱᱩᱭ ᱫᱚ ᱤᱧᱤᱡ ᱠᱟᱱᱟᱭ ᱢᱮᱱᱛᱮ ᱟᱨ ᱩᱱᱤ ᱦᱚᱸᱭ ᱩᱱᱤ ᱢᱮᱨᱚᱢ ᱥᱮ ᱰᱟᱹᱝᱨᱤ ᱩᱱᱤ ᱦᱚᱸᱭ ᱵᱩᱡᱷᱟᱹᱣᱟ ᱡᱮ ᱱᱩᱭ ᱢᱟᱞᱤᱠ ᱱᱩᱭ ᱢᱟᱞᱤᱠ ᱴᱷᱮᱱ ᱜᱮ ᱱᱚᱜᱚᱭ ᱱᱚᱣᱟ ᱡᱟᱭᱜᱟ ᱨᱮᱜᱮ ᱢᱤᱱᱟᱹᱧᱟ ᱫᱤᱨᱜᱷᱚᱫᱤᱱ ᱧᱮᱞᱤᱧ ᱠᱟᱱᱟᱭ ᱡᱚᱛᱱᱚᱧ ᱠᱟᱱᱟᱭ ᱡᱚᱢᱟᱜᱼᱮ ᱤᱢᱟᱹᱧ ᱠᱟᱱᱟᱭ ᱟᱨ ᱱᱚᱝᱠᱟ ᱟᱲᱟᱝ ᱛᱟᱭ ᱱᱚᱝᱠᱟᱭ ᱢᱤᱛᱟᱹᱧᱟᱭ ᱩᱱᱤ ᱫᱚ ᱢᱟᱹᱱᱢᱤ ᱦᱚᱸ ᱚᱱᱠᱟ ᱢᱟᱞᱤᱠ ᱦᱚᱸ ᱚᱱᱠᱟ ᱜᱮ ᱪᱤᱱᱦᱟᱹᱣᱮᱭᱟ ᱚᱱᱠᱟ ᱠᱟᱛᱮ ᱟᱨ ᱟᱡᱛᱚ ᱵᱩᱡᱷᱟᱹᱣᱫᱟ ᱡᱮ ᱱᱩᱭ ᱫᱚ ᱤᱧᱤᱡ ᱢᱟᱞᱤᱠ ᱠᱟᱱᱟᱭ ᱢᱟᱱᱮ ᱮᱴᱟᱜ ᱢᱟᱞᱤᱠᱮ ᱧᱮᱞᱮ ᱨᱮᱦᱚᱸ ᱩᱱᱟᱹᱜ ᱫᱚ ᱦᱚᱭᱛᱳ ᱩᱱᱟᱹᱜ ᱫᱚ ᱵᱟᱭ ᱢᱚᱱᱮᱭᱟ ᱡᱮ ᱱᱩᱭ ᱴᱷᱮᱱ ᱫᱚ ᱱᱚᱝᱠᱟ ᱫᱚ ᱵᱟᱹᱧ ᱡᱚᱢᱟᱠᱟᱫᱟ ᱱᱩᱭ ᱴᱷᱮᱱᱧ ᱡᱚᱢ ᱠᱟᱫᱟ ᱱᱩᱭᱜᱮ ᱤᱧᱤᱧ ᱢᱟᱞᱤᱠ ᱫᱚ ᱠᱟᱱᱟᱭ ᱚᱱᱮ ᱚᱱᱠᱟ ᱠᱟᱛᱮ ᱟᱠᱚ ᱚᱱᱮ ᱚᱱᱠᱟ ᱠᱟᱛᱮ ᱪᱟᱹᱥᱤ ᱦᱚᱸ ᱩᱱᱤ ᱰᱟᱹᱝᱨᱤ ᱥᱮ ᱢᱮᱨᱚᱢᱮ ᱫᱤᱨᱜᱷᱚ ᱫᱤᱱᱮ ᱧᱮᱞ ᱟᱜᱩᱭᱮᱭᱟ ᱚᱱᱠᱟ ᱠᱟᱛᱮ ᱪᱤᱱᱦᱟᱹᱣ ᱤᱫᱤᱭᱮ ᱠᱟᱱᱟᱭ ᱟᱨ ᱡᱤᱱᱤᱥ ᱦᱚᱸ ᱰᱟᱹᱝᱨᱤ ᱢᱮᱨᱚᱢ ᱪᱟᱹᱥᱤ ᱦᱚᱸ ᱩᱱᱤ ᱡᱮ ᱥᱚᱵᱽᱥᱚᱢᱚᱭ ᱵᱮᱣᱦᱟᱨᱟᱭ ᱠᱟᱱᱟ ᱡᱚᱢᱟᱜᱼᱮ ᱮᱢᱟᱭ ᱠᱟᱱᱟ ᱚᱱᱠᱟ ᱠᱟᱛᱮ ᱜᱮ ᱩᱱᱤᱭ ᱴᱷᱟᱹᱣᱠᱟᱹᱭᱮ ᱠᱟᱱᱟ ᱡᱮ ᱵᱟᱝ ᱱᱩᱭ ᱫᱚ ᱤᱧᱤᱡ ᱢᱟᱞᱤᱠ ᱠᱟᱱᱟᱭ ᱢᱮᱱᱛᱮ